ᱤᱧ ᱥᱠᱩᱞ ᱨᱮ ᱢᱤᱫᱴᱮᱱ ᱯᱮᱱᱴᱤᱝ ᱤᱧ ᱡᱷᱤᱡ ᱟᱠᱟᱫᱟ ᱯᱨᱟᱭᱢᱟᱨᱤ ᱥᱠᱩᱞ ᱨᱮ ᱤᱧ ᱡᱚᱠᱷᱚᱱ ᱯᱨᱚᱛᱷᱚᱢ ᱯᱮᱱᱴᱤᱝ ᱤᱧ ᱪᱮᱫᱟ ᱢᱚᱦᱟᱥᱚᱭ ᱢᱤᱫᱴᱮᱱ ᱚᱲᱟᱜ ᱟᱸᱠᱟᱣ ᱮ ᱢᱮᱛᱟᱫᱤᱧ ᱛᱟᱦᱮᱸᱫᱼᱟ ᱚᱱᱟ ᱚᱲᱟᱜ ᱟᱸᱠᱟᱣ ᱨᱮ ᱤᱧ ᱟᱰᱤ ᱨᱟᱹᱥᱠᱟᱹᱧ ᱟᱹᱭᱠᱟᱹᱣ ᱠᱟᱫᱟ ᱚᱱᱟ ᱨᱟᱹᱥᱠᱟᱹ ᱠᱷᱟᱛᱤᱨ ᱢᱟᱥᱴᱟᱨ ᱤᱧ ᱟᱨᱚ ᱮᱴᱟᱜ ᱞᱟᱴᱩ ᱡᱟᱭᱜᱟ ᱯᱮᱱᱴᱤᱝ ᱥᱠᱩᱞ ᱨᱮ ᱵᱷᱚᱨᱛᱤᱜ ᱮ ᱢᱮᱛᱟᱫᱤᱧ ᱛᱟᱦᱮᱸᱜᱼᱟ ᱚᱱᱟ ᱥᱠᱩᱞ ᱨᱮ ᱥᱮᱱ ᱠᱟᱛᱮᱫ ᱢᱚᱦᱟᱥᱚᱭᱮ ᱢᱮᱛᱟᱫᱤᱧ ᱛᱟᱦᱮᱸᱜᱼᱟ ᱟᱭᱢᱟ ᱠᱤᱪᱷᱩᱢ ᱪᱮᱫ ᱫᱟᱲᱮᱭᱟᱜᱼᱟ ᱟᱭᱢᱟ ᱟᱸᱠᱟᱣ ᱮᱢ ᱪᱮᱫ ᱫᱟᱲᱮᱭᱟᱜᱼᱟ ᱟᱨ ᱚᱱᱟ ᱟᱸᱠᱟᱣ ᱪᱮᱫ ᱠᱟᱛᱮᱜ ᱟᱢᱟᱜ ᱤᱱᱠᱟᱢ ᱦᱚᱸ ᱦᱩᱭᱩᱜ ᱛᱟᱢᱟ ᱟᱨ ᱡᱮᱦᱮᱛᱩ ᱟᱸᱠᱟᱣ ᱡᱤᱱᱤᱥ ᱟᱭᱢᱟ ᱦᱚᱲ ᱠᱚ ᱠᱩᱥᱤᱭᱟᱜᱼᱟ ᱟᱨ ᱟᱰᱤ ᱢᱚᱸᱡᱽ ᱜᱮ ᱧᱮᱞᱚᱜᱼᱟ